ᱦᱮᱞᱳ ᱤᱧ ᱡᱚᱫᱩᱱᱟᱛᱷ ᱤᱧ ᱢᱮᱱᱮᱫᱼᱟ ᱤᱧ ᱢᱤᱫᱴᱮᱱ ᱚᱴᱳᱛᱮ ᱮᱱᱟᱝ ᱤᱧ ᱫᱮᱡᱽ ᱞᱮᱱᱟ ᱟᱨ ᱚᱱᱟᱨᱮ ᱤᱧ ᱥᱟᱢᱟᱱ ᱤᱧ ᱵᱟᱹᱜᱤ ᱦᱚᱴᱚ ᱟᱠᱟᱫᱼᱟ ᱟᱢ ᱩᱱᱤ ᱚᱴᱳ ᱰᱟᱭᱵᱷᱟᱨ ᱢᱮᱛᱟᱭ ᱢᱮ ᱠᱤ ᱚᱱᱟ ᱥᱟᱢᱟᱱ ᱵᱮᱥᱛᱮ ᱫᱚᱦᱚ ᱠᱟᱜ ᱢᱮ ᱚᱱᱟ ᱵᱮᱜᱽ ᱢᱮᱱᱟᱜᱼᱟ ᱟᱨᱟᱜ ᱨᱚᱝ ᱟᱜ ᱛᱮ ᱟᱨ ᱵᱟᱝᱠᱷᱟᱱ ᱟᱢ ᱚᱱᱟ ᱟᱢ ᱴᱷᱮᱱᱮᱢ ᱟᱹᱜᱩ ᱠᱟᱜᱼᱟ ᱤᱧ ᱚᱠᱛᱚ ᱠᱚ ᱧᱟᱢ ᱠᱟᱛᱮᱫ ᱚᱱᱟᱧ ᱟᱹᱜᱩᱭᱟ ᱡᱟᱛᱮ ᱟᱞᱚ ᱦᱟᱱᱛᱮ ᱱᱟᱛᱮᱜ ᱛᱤᱧ ᱢᱟ ᱵᱩᱜᱤ ᱛᱮ ᱛᱟᱦᱮᱸ ᱠᱚᱜ ᱢᱟ ᱟᱨ ᱱᱟᱯᱟᱭ ᱛᱮᱜᱮ ᱤᱧᱤᱧ ᱧᱟᱢ ᱨᱩᱣᱟᱹᱲ ᱢᱟ ᱚᱱᱟ ᱟᱢ ᱪᱮᱥᱴᱟᱭ ᱢᱮ ᱤᱱᱟᱹ ᱛᱟᱭᱚᱢ ᱤᱧ ᱥᱮᱱ ᱠᱟᱛᱮᱫ ᱚᱱᱟᱧ ᱟᱹᱜᱩ ᱨᱩᱣᱟᱹᱲᱟ ᱟᱢ ᱴᱷᱮᱱ ᱫᱚᱦᱚᱭ ᱢᱮ ᱤᱭᱟᱛᱳ ᱩᱱᱤ ᱰᱟᱭᱵᱷᱟᱨ ᱢᱮᱛᱟᱭ ᱢᱮᱠᱤ ᱱᱚᱣᱟ ᱵᱮᱜᱽ ᱱᱟᱯᱟᱭ ᱛᱮ ᱫᱚᱦᱚ ᱠᱟᱜ ᱢᱮ ᱚᱱᱟ ᱤᱧ ᱞᱟᱹᱭ ᱨᱩᱣᱟᱹᱲᱟᱹᱧ ᱢᱮ ᱡᱮ ᱟᱢ ᱟᱢ ᱴᱷᱮᱱᱮᱢ ᱫᱚᱦᱚ ᱟᱠᱟᱫᱼᱟ ᱥᱮ ᱩᱱᱤ ᱰᱟᱭᱵᱷᱟᱨ ᱴᱷᱮᱱ ᱢᱮᱱᱟᱜᱼᱟ ᱤᱱᱟᱹ ᱠᱟᱛᱷᱟᱴᱟᱜ ᱞᱟᱹᱭ ᱨᱩᱣᱟᱹᱲ ᱢᱮ ᱮᱱ ᱠᱷᱟᱱ ᱤᱧ ᱚᱱᱟ ᱦᱤᱥᱟᱹᱵ ᱛᱮ ᱚᱱᱟ ᱟᱹᱜᱩ ᱨᱮᱱᱟᱜ ᱤᱧ ᱪᱮᱥᱴᱟᱭᱟ ᱟᱨᱤᱧ ᱪᱟᱞᱟᱜᱼᱟ